ᱦᱮᱸ ᱟᱞᱮ ᱥᱩᱨ ᱥᱩᱯᱩᱨ ᱵᱤᱨᱤᱫ ᱥᱚᱨ ᱵᱚᱨᱟᱦᱚ ᱫᱚᱠᱟᱱ ᱠᱚᱫᱚ ᱢᱮᱱᱟᱜ ᱜᱮᱭᱟ ᱟᱞᱮ ᱱᱚᱣᱟ ᱨᱟᱱᱤᱜᱚᱸᱡᱽ ᱵᱟᱡᱟᱨ ᱨᱮ ᱚᱸᱰᱮ ᱠᱷᱚᱱᱜᱮ ᱡᱟᱦᱟᱸ ᱫᱤᱱᱟᱹᱢ ᱫᱤᱱ ᱞᱟᱹᱠᱛᱤᱭᱟ ᱚᱱᱟ ᱠᱚ ᱡᱤᱱᱤᱥ ᱠᱚᱧ ᱟᱹᱜᱩᱭᱟ ᱪᱮᱫ ᱞᱮᱠᱟ ᱥᱟᱱᱟᱢ ᱠᱚᱵᱚᱱ ᱵᱟᱲᱟᱭᱟ ᱪᱤᱱᱤ ᱫᱟᱹᱞ ᱯᱮᱸᱭᱟᱡᱽ ᱱᱚᱣᱟ ᱠᱚᱫᱚ ᱫᱤᱱᱟᱹᱢ ᱫᱤᱱ ᱞᱮᱠᱟᱜᱮ ᱦᱚᱲ ᱫᱚᱠᱚ ᱦᱟᱛᱟᱣᱟ ᱥᱮᱛᱟᱜ ᱟᱨ ᱟᱹᱭᱩᱵ ᱟᱨ ᱱᱚᱣᱟ ᱡᱟᱦᱟᱸ ᱫᱤᱱᱟᱹᱢ ᱫᱤᱱ ᱞᱟᱹᱠᱛᱤᱭᱟᱱ ᱡᱟᱦᱟᱸ ᱡᱤᱱᱤᱥ ᱠᱚ ᱢᱮᱱᱟᱜᱼᱟ ᱚᱱᱟ ᱠᱚ ᱚᱠᱛᱚ ᱱᱟᱹᱯᱤᱛ ᱨᱮ ᱡᱩᱫᱤ ᱵᱟᱹᱧ ᱧᱟᱢ ᱠᱮᱫᱟ ᱥᱮ ᱤᱧ ᱡᱟᱦᱟᱸ ᱴᱚᱴᱷᱟᱨᱮ ᱡᱟᱦᱟᱸ ᱠᱚ ᱪᱟᱞᱟᱜᱼᱟ ᱫᱤᱱᱟᱹᱢ ᱫᱤᱱ ᱞᱮᱠᱟ ᱚᱱᱟ ᱠᱚ ᱤᱧ ᱠᱩᱥᱤ ᱞᱮᱠᱟ ᱵᱟᱹᱧ ᱧᱟᱢ ᱠᱷᱟᱱ ᱛᱟᱦᱚᱞᱮ ᱚᱱᱟ ᱠᱚ ᱟᱨᱚ ᱮᱴᱟᱜ ᱫᱟᱠᱟᱱ ᱨᱮ ᱪᱟᱞᱟᱣ ᱠᱟᱛᱮᱫ ᱚᱱᱟᱠᱚ ᱡᱚᱜᱟᱲ ᱦᱩᱭᱩᱜ ᱛᱤᱧᱟᱹ ᱵᱟᱝᱠᱷᱟᱱ ᱡᱟᱦᱟᱸᱭ ᱚᱸᱰᱮ ᱨᱮᱜᱩᱞᱟᱨ ᱠᱟᱥᱴᱚᱢᱟᱨ ᱢᱮᱱᱟᱜ ᱠᱚᱣᱟ ᱩᱱᱠᱩ ᱪᱤᱠᱟ ᱡᱚᱢ ᱧᱩᱭᱟ ᱠᱚ